ᱦᱮᱸ ᱟᱞᱮ ᱦᱚᱸ ᱮ ᱞ ᱯᱤ ᱡᱤ ᱥᱚᱝᱜᱮ ᱫᱚ ᱡᱚᱯᱲᱟᱣ ᱢᱮᱱᱟᱜ ᱞᱮᱭᱟ ᱪᱮᱫᱟᱜ ᱥᱮ ᱮᱱᱛᱮᱫ ᱱᱤᱛᱳᱜ ᱟᱞᱮ ᱴᱚᱴᱷᱟ ᱠᱚᱨᱮ ᱧᱮᱞᱚᱜ ᱠᱟᱱᱟ ᱵᱤᱨ ᱯᱟᱠᱟᱲ ᱦᱚᱸ ᱩᱡᱟᱹᱲ ᱪᱟᱵᱟᱭᱮᱱᱟ ᱚᱱᱟ ᱞᱮᱠᱟᱛᱮ ᱱᱚᱣᱟ ᱥᱟᱦᱟᱱ ᱥᱟᱠᱟᱢ ᱨᱮᱱᱟᱜ ᱟᱹᱰᱤ ᱛᱮᱫ ᱚᱵᱷᱟᱵᱽ ᱟᱫᱚ ᱱᱤᱛᱳᱜ ᱚᱠᱟᱴᱟᱜ ᱮ ᱞ ᱯᱤ ᱡᱤ ᱵᱮᱵᱚᱦᱟᱨ ᱦᱩᱭᱟᱠᱟᱱ ᱚᱱᱟ ᱞᱟᱹᱜᱤᱫ ᱛᱮᱫᱚ ᱛᱷᱚᱲᱟ ᱱᱟᱯᱟᱭ ᱜᱮ ᱦᱩᱭᱩᱜ ᱠᱟᱱᱟ ᱪᱮᱫᱟᱜ ᱥᱮ ᱚᱱᱛᱮᱫ ᱚᱸᱰᱮ ᱥᱚᱢᱚᱭ ᱦᱚᱸ ᱠᱚᱢ ᱥᱚᱢᱚᱭ ᱨᱮ ᱵᱮᱵᱚᱦᱟᱨᱚᱜ ᱠᱟᱱᱟ ᱥᱮ ᱵᱤᱥᱮᱥ ᱠᱟᱭᱛᱮ ᱱᱚᱜᱼᱚᱸᱭ ᱥᱮᱸᱜᱮᱞ ᱞᱟᱜᱟᱣ ᱡᱩᱞ ᱛᱟᱨᱯᱚᱨᱮ ᱚᱱᱮ ᱴᱩᱠᱩᱡ ᱠᱚᱦᱚᱸ ᱦᱮᱸᱫᱮᱜᱼᱟ ᱦᱮᱸ ᱪᱮᱞᱟᱝ ᱠᱚ ᱦᱮᱸᱫᱮᱜᱼᱟ ᱚᱱᱟ ᱠᱚ ᱠᱷᱚᱡ ᱦᱚᱸ ᱵᱟᱧᱪᱟᱣᱚᱜ ᱠᱟᱱᱟ ᱮᱞ ᱯᱤ ᱡᱤ ᱨᱮ ᱟᱢ ᱫᱟᱠᱟ ᱩᱛᱩ ᱞᱮᱠᱷᱟᱡ ᱚᱸᱰᱮ ᱫᱚ ᱚᱠᱟᱴᱟᱜ ᱮᱢ ᱵᱮᱵᱚᱦᱟᱨ ᱱᱚᱣᱟ ᱴᱩᱠᱩᱡ ᱥᱮ ᱪᱮᱞᱟᱝ ᱱᱚᱣᱟ ᱠᱚᱫᱚ ᱵᱟᱝ ᱦᱮᱸᱫᱮᱜ ᱠᱟᱱᱟ ᱡᱟᱨ ᱡᱚᱱᱱᱚ ᱟᱹᱰᱤ ᱩᱥᱟᱹᱨᱟ ᱜᱮ ᱚᱸᱰᱮ ᱫᱚ ᱚᱱᱟ ᱠᱚ ᱜᱟᱥᱟᱣ ᱢᱟᱡᱟᱣ ᱥᱟᱯᱷᱟᱭ ᱨᱮᱱᱟᱜ ᱦᱚᱸ ᱡᱟᱹᱨᱩᱲ ᱢᱮᱱᱟᱜᱼᱟ ᱥᱮ ᱚᱱᱟ ᱠᱚ ᱪᱚᱸᱫᱟ ᱨᱟᱠᱟᱵᱽ ᱠᱟᱛᱮᱫ ᱨᱮᱦᱚᱸ ᱟᱢ ᱮᱴᱟᱜᱼᱟᱜ ᱮᱢ ᱠᱟᱹᱢᱤ ᱫᱟᱲᱮᱭᱟᱜ ᱠᱟᱱᱟ ᱚᱱᱟ ᱤᱭᱟᱹᱛᱮ ᱱᱤᱛᱳᱜ ᱚᱱᱟ ᱵᱮᱵᱚᱦᱟᱨ ᱫᱚ ᱟᱹᱰᱤ ᱜᱮ ᱞᱟᱹᱠᱛᱤ ᱢᱮᱱᱟᱜᱼᱟ ᱡᱩᱫᱤᱭᱳ ᱢᱤᱫᱴᱟᱝ ᱡᱩᱫᱤ ᱚᱱᱟ ᱨᱮᱱᱟᱜ ᱢᱟᱱᱮ ᱜᱩᱱ ᱵᱤᱪᱟᱹᱨ ᱞᱮᱠᱟ ᱛᱮᱫᱚ ᱧᱮᱞ ᱞᱮᱱᱠᱷᱟᱡ ᱫᱚ ᱦᱳᱭᱛᱳ ᱵᱟᱹᱲᱤᱡ ᱦᱚᱸ ᱢᱮᱱᱟᱜ ᱜᱮᱭᱟ ᱢᱮᱱᱠᱷᱟᱱ ᱛᱮᱦᱮᱧ ᱱᱚᱣᱟ ᱴᱮᱠᱱᱳᱞᱚᱡᱤ ᱡᱩᱜᱽ ᱨᱮ ᱟᱨ ᱱᱚᱣᱟ ᱥᱚᱢᱚᱭ ᱨᱮᱱᱟᱜ ᱚᱵᱷᱟᱵᱽ ᱠᱟᱨᱚᱱ ᱛᱮ ᱟᱹᱰᱤ ᱩᱥᱟᱹᱨᱟ ᱜᱮ ᱚᱱᱟ ᱠᱚᱫᱚ ᱫᱡᱟᱠᱟ ᱩᱛᱩ ᱦᱩᱭᱩᱜ ᱠᱟᱱᱟ ᱟᱨ ᱥᱚᱢᱚᱭ ᱠᱚᱢ ᱞᱟᱜᱟᱣᱚᱜ ᱠᱟᱱᱟ ᱚᱱᱠᱟᱞᱮᱠᱟᱛᱮ ᱱᱤᱛᱳᱜ ᱚᱱᱟᱜᱮ ᱡᱟᱹᱥᱛᱤ ᱫᱚ ᱵᱮᱵᱚᱦᱟᱨᱚᱜ ᱠᱟᱱᱟ ᱟᱨᱠᱤ